ᱦᱩᱰᱤᱧ ᱚᱠᱛᱚ ᱨᱮᱫᱚᱧ ᱫᱟᱹᱲᱮᱫ ᱛᱟᱦᱮᱱᱟ ᱱᱤᱛᱳᱜ ᱫᱚᱧ ᱦᱩᱭᱮᱱᱟ ᱵᱟᱣᱟᱱᱱᱚ ᱥᱟᱞ ᱯᱟᱨᱚᱢᱟᱠᱟᱱ ᱛᱤᱧᱟᱹ ᱚᱱᱟᱛᱮ ᱱᱤᱛᱳᱜ ᱫᱚ ᱵᱟᱹᱧ ᱫᱟᱹᱲ ᱫᱟᱲᱮᱭᱟᱜ ᱠᱟᱱᱟ ᱚᱱᱟ ᱦᱩᱰᱤᱧ ᱚᱠᱛᱚ ᱨᱮ ᱤᱧ ᱫᱟᱹᱲᱮᱫ ᱛᱟᱦᱮᱱᱟ ᱥᱮ ᱟᱫᱷᱟ ᱜᱷᱚᱱᱴᱟ ᱞᱮᱠᱟᱧ ᱫᱟᱹᱲ ᱠᱟᱜ ᱠᱟᱱ ᱛᱟᱦᱮᱸᱫ ᱟᱨ ᱚᱱᱟ ᱫᱟᱹᱲ ᱥᱟᱶ ᱛᱮᱜᱮ ᱫᱟᱹᱲ ᱫᱟᱹᱲ ᱛᱮ ᱚᱲᱟᱜ ᱥᱮᱱᱮᱧ ᱦᱮᱡ ᱠᱚᱜ ᱠᱮᱭᱟ ᱩᱫᱽᱜᱟᱨ ᱵᱟᱲᱟ ᱠᱟᱛᱮ ᱚᱱᱟ ᱦᱟᱣᱮᱫ ᱠᱚᱜ ᱠᱮᱭᱟ ᱦᱚᱲᱢᱚ ᱨᱮ ᱢᱤᱫᱴᱮᱱ ᱜᱮᱥ ᱩᱰᱩᱠ ᱠᱚᱜ ᱠᱮᱭᱟ ᱟᱨ ᱜᱮᱥ ᱟᱫᱷᱟᱨ ᱛᱮᱜᱮ ᱦᱚᱲᱢᱚ ᱡᱤᱣᱤ ᱵᱩᱜᱤ ᱛᱟᱦᱮᱸ ᱠᱚᱜ ᱠᱮᱭᱟ ᱦᱟᱣᱟ ᱵᱟᱛᱟᱥ ᱴᱷᱤᱠ ᱧᱟᱢ ᱠᱚᱜ ᱠᱮᱭᱟ ᱴᱷᱟᱱᱰᱟ ᱚᱱᱟ ᱴᱷᱟᱱᱰᱟ ᱦᱟᱣᱟ ᱨᱮᱜᱮ ᱛᱟᱦᱮᱸ ᱠᱟᱛᱮᱫ ᱦᱚᱲᱢᱚᱭ ᱦᱟᱣᱮᱫ ᱠᱚᱜ ᱠᱮᱭᱟ ᱦᱟᱣᱮᱫ ᱯᱚᱨᱮ ᱫᱚ ᱟᱫᱚ ᱫᱟᱹᱛᱟᱹᱱᱤ ᱵᱟᱲᱟ ᱠᱟᱛᱮᱫ ᱱᱟᱥᱛᱟ ᱯᱟᱱᱤ ᱠᱚᱜ ᱠᱤᱭᱟᱹᱧ ᱟᱨ ᱢᱚᱡᱽ ᱜᱮᱧ ᱛᱟᱦᱮᱸ ᱠᱚᱜ ᱠᱮᱭᱟ